ᱯᱟᱭᱨᱟᱜ ᱫᱚ ᱯᱟᱭᱨᱟᱜ ᱫᱚ ᱠᱚᱢᱯᱤᱴᱤᱥᱚᱱ ᱞᱮᱠᱟ ᱦᱩᱭ ᱞᱮᱱᱟ ᱯᱟᱭᱨᱟ ᱠᱚᱢᱯᱤᱴᱤᱥᱚᱱ ᱞᱮᱠᱟ ᱦᱩᱭ ᱞᱮᱱᱠᱷᱟᱱ ᱫᱚ ᱟᱫᱚ ᱯᱟᱭᱨᱟ ᱯᱟᱭᱨᱟ ᱛᱮ ᱯᱟᱭᱨᱟ ᱯᱟᱭᱨᱟ ᱛᱮ ᱯᱟᱭᱨᱟ ᱠᱚᱢᱯᱤᱴᱤᱥᱚᱱ ᱮᱱᱟ ᱚᱱᱠᱟᱛᱮ ᱜᱟᱛᱮ ᱠᱚ ᱥᱟᱞᱟᱜ ᱠᱚᱢᱯᱤᱴᱤᱥᱚᱱ ᱦᱩᱭᱮᱱᱟ ᱟᱨ ᱱᱚᱜᱼᱚᱭ ᱥᱯᱳᱨᱴᱥ ᱠᱚᱨᱮ ᱥᱯᱳᱨᱴᱥ ᱠᱚᱨᱮ ᱚᱱᱟ ᱠᱚᱨᱮ ᱯᱟᱭᱨᱟ ᱠᱚᱢᱯᱤᱴᱤᱥᱚᱱ ᱦᱚᱸ ᱦᱩᱭ ᱞᱮᱱᱟ ᱦᱩᱭᱮᱱᱟ ᱚᱱᱟ ᱠᱚ ᱡᱚᱠᱷᱚᱱ ᱦᱚᱸ ᱯᱟᱭᱨᱟ ᱯᱟᱭᱨᱟ ᱛᱤᱧ ᱯᱟᱭᱨᱟ ᱯᱟᱨᱚᱢ ᱟᱠᱟᱱᱟ ᱟᱨ ᱚᱱᱟ ᱯᱨᱟᱭᱤᱡᱽ ᱠᱚ ᱫᱚᱦᱚᱭᱟ ᱯᱨᱟᱭᱤᱡᱽ ᱠᱚ ᱫᱚᱦᱚᱭᱟ ᱟᱨ ᱜᱟᱛᱮ ᱠᱚ ᱥᱟᱞᱟᱜ ᱦᱚᱸ ᱟᱞᱮ ᱚᱱᱠᱟ ᱜᱮᱞᱮ ᱠᱚᱢᱯᱤᱴᱤᱥᱚᱱᱟ ᱢᱟ ᱚᱠᱚᱭ ᱵᱚᱱ ᱫᱟᱲᱮᱭᱟᱜᱼᱟ ᱚᱠᱚᱭ ᱱᱚᱰᱮ ᱠᱷᱚᱱ ᱤᱱᱟᱹᱜ ᱡᱷᱟᱹᱞ ᱵᱚᱱ ᱯᱟᱭᱨᱟ ᱪᱟᱞᱟᱜᱼᱟ ᱚᱱᱠᱟ ᱞᱮ ᱫᱷᱩᱢ ᱠᱟᱛᱮ ᱞᱮ ᱪᱟᱞᱟᱜᱼᱟ ᱟᱫᱚ ᱞᱮ ᱯᱟᱭᱨᱟ ᱯᱟᱭᱨᱟ ᱯᱟᱭᱨᱟ ᱯᱟᱭᱨᱟ ᱛᱮᱞᱮ ᱯᱟᱭᱨᱟ ᱯᱟᱭᱨᱟᱢᱚᱜᱼᱟ ᱚᱠᱚᱭ ᱡᱮ ᱫᱟᱲᱮᱭᱮᱱᱟᱭ ᱦᱟᱸᱜ ᱮ ᱩᱱᱤ ᱫᱚ ᱦᱟᱸᱜ ᱡᱟᱦᱟᱱᱟᱜ ᱜᱮ ᱢᱤᱫᱴᱟᱝ ᱯᱨᱟᱭᱤᱡᱽ ᱠᱟᱛᱮ ᱮᱢᱚᱜ ᱦᱩᱭᱩᱜ ᱠᱟᱱᱟ ᱟᱫᱚ ᱟᱹᱞᱤᱧ ᱦᱚᱸ ᱚᱱᱠᱟ ᱜᱮ ᱯᱟᱭᱨᱟ ᱯᱟᱭᱨᱟ ᱫᱚ ᱯᱟᱭᱨᱟ ᱯᱟᱭᱨᱟ ᱛᱮ ᱚᱱᱟᱛᱮ ᱯᱟᱭᱨᱟᱜ ᱦᱚᱸᱞᱤᱧ ᱪᱮᱫ ᱠᱮᱫ ᱛᱮ ᱱᱚᱜᱼᱚᱭ ᱯᱟᱭᱨᱟ ᱯᱟᱭᱨᱟᱜ ᱞᱤᱧ ᱪᱮᱫ ᱠᱮᱫᱛᱮ ᱯᱟᱭᱨᱟᱜ ᱠᱟᱱ ᱜᱮᱭᱟᱞᱤᱧ ᱟᱫᱚ ᱱᱤᱛᱚᱝ ᱫᱚ ᱫᱟᱲᱮ ᱦᱚᱸ ᱪᱟᱵᱟ ᱤᱫᱤᱭᱮᱱᱛᱮ ᱱᱤᱛᱚᱝ ᱫᱚ ᱵᱟᱝᱟ ᱚᱱᱠᱟ ᱜᱮᱵᱚᱱ ᱯᱟᱭᱨᱟ ᱦᱚᱸᱵᱚᱱ ᱪᱮᱫᱚᱜᱼᱟ ᱵᱟᱠᱷᱟᱱ ᱫᱚ ᱵᱟᱱ ᱜᱟᱰᱟ ᱫᱟᱜ ᱠᱚᱨᱮ ᱪᱮᱫ ᱞᱮᱠᱟ ᱵᱚᱱ ᱯᱟᱭᱨᱟ ᱯᱟᱨᱚᱢ ᱫᱟᱲᱮᱭᱟᱜᱼᱟ ᱯᱟᱭᱨᱟ ᱯᱟᱨᱚᱢ ᱫᱟᱲᱮᱭᱟᱜᱼᱟ ᱢᱟᱱᱮ ᱡᱟᱦᱟᱸ ᱜᱮ ᱥᱯᱳᱨᱴᱥ ᱠᱚᱨᱮ ᱦᱚᱸᱠᱚ ᱫᱚᱦᱚ ᱠᱟᱜᱼᱟ ᱯᱨᱟᱭᱤᱡᱽ ᱱᱚᱣᱟ ᱯᱟᱭᱨᱟᱜ ᱞᱟᱹᱜᱤᱫ ᱛᱮ ᱩᱱᱤ ᱢᱤᱫᱴᱟᱝ ᱡᱟᱦᱟᱱᱤᱡ ᱜᱮ ᱢᱟᱱᱮ ᱡᱚᱱᱛᱩ ᱠᱚ ᱜᱮᱰᱮ ᱠᱚ ᱫᱚᱦᱚ ᱠᱟᱭᱟ ᱵᱟᱝᱠᱷᱟᱱ ᱫᱚ ᱥᱤᱢ ᱠᱚ ᱫᱚᱦᱚ ᱠᱟᱭᱟ ᱩᱱᱤ ᱯᱟᱭᱨᱟ ᱯᱟᱭᱨᱟ ᱛᱮ ᱯᱟᱭᱨᱟ ᱩᱱᱤ ᱯᱟᱭᱨᱟ ᱯᱟᱭᱨᱟ ᱛᱮ ᱯᱟᱭᱨᱟ ᱥᱚᱵᱮ ᱢᱮ ᱵᱟᱠᱷᱟᱱ ᱵᱟᱢ ᱥᱟᱵ ᱫᱟᱲᱮᱭᱟᱭᱟ ᱯᱟᱭᱨᱟ ᱵᱟᱢ ᱪᱮᱫ ᱠᱟᱜ ᱠᱷᱟᱱ ᱵᱟᱢ ᱥᱟᱵ ᱫᱟᱲᱮᱭᱟᱭ ᱜᱮᱭᱟ ᱟᱫᱚ ᱟᱹᱞᱤᱧ ᱦᱚᱸ ᱚᱱᱠᱟ ᱜᱮ ᱜᱟᱛᱮ ᱠᱚ ᱥᱟᱞᱟᱜ ᱚᱱᱟ ᱯᱟᱭᱨᱟᱜ ᱯᱟᱨᱟ ᱪᱮᱫ ᱛᱮᱞᱤᱧ ᱪᱮᱫ ᱠᱮᱫ ᱛᱮ ᱟᱫᱚ ᱡᱟᱦᱟᱸ ᱜᱮ ᱵᱟᱱᱜᱟᱰᱟ ᱫᱟᱜ ᱠᱚᱨᱮ ᱞᱤᱧ ᱯᱟᱭᱨᱟ ᱯᱟᱨᱚᱢᱚᱜ ᱜᱮᱭᱟ ᱟᱹᱰᱤ ᱟᱹᱰᱤᱜᱟᱱ ᱵᱟᱱ ᱜᱟᱰᱟ ᱫᱟᱜ ᱫᱚ ᱵᱟᱝᱟ ᱚᱱᱠᱟ ᱟᱵᱚ ᱦᱚᱲ ᱩᱱᱩᱢ ᱜᱟᱱ ᱵᱟᱱ ᱜᱟᱰᱟ ᱫᱟᱜ ᱨᱮᱵᱚᱱ ᱯᱟᱭᱨᱟ ᱪᱮᱫᱚᱜ ᱯᱟᱭᱨᱟ ᱯᱟᱨᱚᱢᱚᱜ ᱠᱟᱱ ᱜᱮᱭᱟ ᱟᱹᱞᱤᱧ ᱦᱚᱸ ᱚᱱᱟ ᱛᱮᱞᱤᱧ ᱪᱮᱫ ᱠᱮᱜᱼᱟ ᱱᱚᱜᱼᱚᱭ ᱱᱟ ᱜᱟᱛᱮ ᱥᱟᱞᱟᱜ ᱡᱚᱴᱟᱣ ᱠᱟᱛᱮ ᱜᱮ ᱯᱟᱭᱨᱟᱜ ᱦᱚᱸ ᱟᱨ ᱯᱟᱭᱨᱟ ᱞᱮᱱᱠᱷᱟᱱ ᱢᱟ ᱠᱟᱹᱴᱤᱡ ᱦᱚᱲᱢᱚ ᱠᱟᱹᱴᱤᱡ ᱯᱷᱮᱥ ᱫᱷᱟᱨᱟ ᱵᱩᱡᱷᱟᱹᱜᱼᱟ ᱥᱮᱛᱟᱜ ᱥᱮᱛᱟᱜ ᱩᱢᱮᱢ ᱪᱟᱞᱟᱜᱼᱟ ᱯᱟᱭᱨᱟ ᱪᱮᱫᱚᱜ ᱢᱮ ᱯᱟᱭᱨᱟ ᱪᱮᱫᱚᱜ ᱢᱮ ᱟᱨ ᱦᱚᱲᱢᱚ ᱠᱟᱹᱴᱤᱡ ᱦᱩᱥᱴᱚ ᱯᱩᱥᱴᱚ ᱫᱷᱟᱨᱟᱢ ᱵᱩᱡᱷᱟᱹᱣᱟ ᱵᱮᱭᱟᱢ ᱞᱮᱠᱟᱱ ᱡᱤᱱᱤᱥ ᱠᱟᱱᱟ ᱪᱮ ᱱᱚᱣᱟ ᱢᱟ ᱯᱟᱭᱨᱟᱜ ᱢᱟ ᱦᱚᱲᱢᱚ ᱦᱚᱸ ᱫᱟᱲᱮᱢ ᱵᱩᱡᱷᱟᱹᱣᱟ ᱞᱟᱸᱜᱟ ᱵᱟᱢ ᱵᱩᱡᱷᱟᱹᱣᱟ ᱞᱟᱸᱜᱟ ᱦᱚᱸ ᱵᱟᱢ ᱵᱩᱡᱷᱟᱹᱣᱟ ᱚᱱᱟᱛᱮ ᱯᱟᱭᱨᱟ ᱪᱮᱫ ᱮᱱᱟᱞᱤᱧ ᱯᱟᱭᱨᱟ ᱪᱮᱫ ᱪᱮᱫ ᱛᱮᱞᱤᱧ ᱪᱮᱫ ᱮᱱᱛᱮ ᱱᱤᱛᱳᱜ ᱫᱷᱟᱹᱵᱤᱡ ᱦᱚᱸ ᱟᱫᱚ ᱞᱤᱧ ᱯᱟᱭᱨᱟ ᱵᱟᱲᱟᱜ ᱠᱟᱱ ᱜᱮᱭᱟ ᱟᱫᱚ ᱱᱤᱛᱳᱜ ᱫᱟᱲᱮ ᱵᱟᱹᱱᱩᱜ ᱨᱮᱦᱚᱸ ᱞᱤᱧ ᱯᱟᱭᱨᱟ ᱵᱟᱲᱟᱜ ᱠᱟᱱ ᱜᱮᱭᱟ ᱟᱫᱚ ᱯᱟᱭᱨᱟ ᱢᱟᱞᱤᱧ ᱪᱮᱫ ᱟᱠᱟᱱ ᱦᱟᱸᱜ